ᱢᱚᱵᱟᱭᱤᱞᱯᱷᱳᱱ ᱛᱚ ᱢᱚᱵᱟᱭᱤᱞ ᱦᱟᱛᱟᱣ ᱞᱟᱹᱜᱤᱫ ᱛᱮ ᱟᱭᱢᱟ ᱟᱹᱰᱤ ᱟᱭᱢᱟ ᱫᱤᱱ ᱠᱷᱚᱱᱟᱜ ᱤᱧᱟᱜ ᱤᱪᱪᱷᱟ ᱛᱟᱦᱮᱸ ᱠᱟᱱᱟ ᱟᱥᱮ ᱯᱟᱥᱮ ᱟᱭᱢᱟ ᱦᱚᱲ ᱯᱷᱳᱱ ᱠᱚ ᱦᱟᱛᱟᱣ ᱮᱫᱟ ᱚᱱᱮᱠ ᱠᱤᱪᱷᱩ ᱵᱟᱲᱟᱭᱚᱜ ᱠᱟᱱᱟ ᱚᱱᱟᱛᱮ ᱤᱧ ᱦᱚᱸ ᱟᱹᱰᱤ ᱞᱚᱜᱚᱱ ᱢᱚᱵᱟᱭᱤᱞ ᱯᱷᱳᱱᱤᱧ ᱦᱟᱛᱟᱣ ᱠᱮᱫᱟ ᱢᱚᱵᱟᱭᱤᱞ ᱯᱷᱳᱱ ᱦᱟᱛᱟᱣ ᱠᱟᱛᱮᱫ ᱤᱧ ᱵᱩᱡᱷᱟᱹᱣ ᱠᱮᱫᱟ ᱡᱮ ᱢᱚᱵᱟᱭᱤᱞ ᱪᱷᱟᱲᱟ ᱫᱚ ᱛᱤᱦᱤᱧ ᱜᱟᱯᱟ ᱫᱚ ᱪᱮᱫ ᱦᱚᱸ ᱥᱚᱦᱚᱡᱽ ᱫᱚ ᱵᱟᱝ ᱠᱟᱱᱟ ᱢᱟᱱᱮ ᱢᱚᱵᱟᱭᱤᱞ ᱛᱮ ᱡᱟᱦᱟᱴᱟᱜ ᱥᱚᱢᱚᱥᱥᱟ ᱥᱚᱢᱟᱫᱷᱟᱱᱚᱜ ᱠᱟᱱᱟ ᱮᱴᱟᱜ ᱛᱮᱫᱚ ᱚᱱᱠᱟ ᱫᱚ ᱵᱟᱝ ᱪᱮᱫᱟᱜ ᱥᱮ ᱥᱮᱛᱟᱜ ᱠᱷᱚᱱ ᱟᱹᱭᱩᱵ ᱫᱷᱟᱨᱤᱡ ᱛᱮ ᱢᱚᱵᱟᱭᱤᱞ ᱯᱷᱳᱱ ᱛᱮ ᱡᱟᱦᱟᱸ ᱡᱟᱦᱟᱸ ᱥᱟᱦᱟᱡᱡᱳ ᱧᱟᱢᱚᱜ ᱠᱟᱱᱟ ᱡᱮᱢᱚᱱ ᱥᱮᱛᱟᱜ ᱠᱷᱚᱱᱟᱜ ᱦᱚᱭ ᱛᱚ ᱜᱤᱫᱽᱨᱟᱹ ᱯᱟᱲᱦᱟᱜ ᱠᱟᱱᱟ ᱠᱚ ᱠᱟᱴᱤᱡ ᱜᱤᱫᱽᱨᱟᱹ ᱡᱟᱦᱟᱸ ᱠᱚ ᱡᱟᱱᱤᱡ ᱵᱟᱝ ᱵᱩᱡᱷᱟᱹᱜ ᱠᱟᱱᱟ ᱱᱤᱡᱮᱛᱮ ᱵᱟᱝ ᱵᱟᱲᱟᱭᱚᱜ ᱠᱟᱱᱟ ᱚᱱᱟ ᱠᱚ ᱢᱚᱵᱟᱭᱤᱞ ᱠᱷᱚᱱᱟᱜ ᱜᱮ ᱚᱸᱰᱮ ᱥᱚᱢᱟᱫᱷᱟᱱ ᱧᱟᱢᱚᱜ ᱠᱟᱱᱟ ᱠᱤᱢᱵᱟ ᱫᱟᱠᱟ ᱩᱛᱩ ᱠᱚ ᱵᱟᱠᱷᱨᱟ ᱛᱮᱦᱚᱸ ᱡᱟᱦᱟᱸᱴᱟᱜ ᱵᱟᱲᱟᱭ ᱵᱟᱱᱩᱜᱼᱟ ᱚᱱᱟ ᱠᱚᱦᱚᱸ ᱵᱟᱲᱟᱭᱚᱜ ᱠᱟᱱᱟ ᱡᱟᱦᱟᱸ ᱥᱮᱡ ᱪᱟᱞᱟᱜ ᱚᱠᱛᱚ ᱨᱮ ᱜᱩᱜᱩᱞ ᱢᱮᱯ ᱛᱮᱦᱚᱸ ᱵᱟᱲᱟᱭᱚᱜ ᱠᱟᱱᱟ ᱛᱚ ᱢᱚᱵᱟᱭᱤᱞ ᱯᱷᱳᱱ ᱦᱟᱛᱟᱣ ᱠᱟᱛᱮᱫ ᱟᱹᱰᱤ ᱟᱸᱴ ᱨᱟᱹᱥᱠᱟᱹ ᱜᱮ ᱵᱩᱡᱷᱟᱹᱜ ᱠᱟᱱᱟ ᱛᱮᱦᱮᱧ ᱜᱟᱯᱟ ᱫᱚ ᱵᱩᱡᱷᱟᱹᱜ ᱠᱟᱱᱟ ᱢᱚᱵᱟᱭᱤᱞ ᱪᱷᱟᱲᱟ ᱫᱚ ᱪᱮᱫ ᱜᱮ ᱡᱟᱹᱱᱤᱡ ᱵᱟᱹᱱᱩᱜᱼᱟ ᱵᱷᱟᱜᱤ ᱫᱚ ᱢᱚᱵᱟᱭᱤᱞ ᱜᱮ ᱡᱚᱛᱚ ᱟᱵᱚᱭ ᱟᱹᱰᱤ ᱟᱸᱴ ᱜᱚᱲᱚ ᱥᱚᱯᱚᱦᱚᱫ ᱮ ᱮᱢᱟᱵᱚᱱ ᱠᱟᱱᱟ ᱛᱚ ᱢᱚᱵᱟᱭᱤᱞ ᱱᱤᱭᱟᱹ ᱠᱚ ᱪᱷᱟᱲᱟ ᱦᱚᱸ ᱢᱚᱵᱟᱭᱤᱞ ᱛᱮ ᱟᱵᱚ ᱡᱚᱠᱷᱚᱱ ᱛᱚᱠᱷᱚᱱ ᱵᱚ ᱠᱮᱢᱮᱨᱟ ᱫᱟᱲᱮᱭᱟᱜ ᱠᱟᱱᱟ ᱵᱷᱤᱰᱭᱳ ᱠᱚᱞ ᱫᱟᱲᱮᱭᱟᱜ ᱠᱟᱱᱟ ᱵᱚ ᱵᱤᱵᱷᱤᱱᱱᱚ ᱵᱷᱟᱜᱮ ᱵᱷᱟᱜᱮ ᱪᱷᱚᱵᱤ ᱵᱚ ᱠᱚᱨᱟᱣ ᱫᱟᱲᱮᱭᱟᱜ ᱠᱟᱱᱟ ᱛᱚ ᱚᱱᱟᱛᱮᱧ ᱢᱮᱱᱟ ᱢᱳᱵᱟᱭᱤᱞ ᱯᱷᱳᱱ ᱫᱚ ᱟᱰᱤ ᱟᱸᱴ ᱞᱟᱠᱛᱤᱭᱟᱱ ᱡᱤᱱᱤᱥ ᱠᱟᱱ ᱛᱟᱵᱚᱱᱟ ᱛᱚ ᱢᱚᱵᱟᱭᱤᱞ ᱜᱮ ᱟᱵᱚᱨᱮᱱ ᱛᱤᱦᱤᱧ ᱜᱟᱯᱟ ᱨᱮᱱ ᱫᱚ ᱥᱚᱝᱜᱤ